ᱢᱚᱵᱟᱭᱤᱞ ᱯᱷᱳᱱ ᱫᱚ ᱟᱹᱰᱤ ᱱᱟᱯᱟᱭ ᱥᱮ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱱᱚᱣᱟ ᱯᱷᱳᱱ ᱫᱟᱨᱟᱭ ᱛᱮᱜᱮ ᱟᱵᱚ ᱫᱮᱥ ᱵᱤᱫᱮᱥ ᱦᱚᱲ ᱥᱟᱞᱟᱜ ᱵᱚ ᱨᱚᱯᱚᱲ ᱠᱟᱱᱟ ᱥᱮ ᱵᱷᱤᱰᱤᱭᱚ ᱧᱮᱞ ᱵᱷᱤᱰᱤᱭᱳ ᱠᱚᱞ ᱛᱮᱵᱚ ᱧᱮᱯᱮᱞ ᱠᱟᱱᱟ ᱟᱨ ᱯᱷᱳᱱ ᱫᱟᱨᱟᱭ ᱛᱮᱜᱮ ᱵᱷᱤᱰᱤᱭᱚ ᱠᱚ ᱥᱮ ᱥᱟᱺᱜᱤᱱ ᱫᱤᱥᱟᱹᱢ ᱠᱚᱨᱮᱱᱟᱜ ᱠᱷᱚᱵᱚᱨ ᱠᱚ ᱟᱨ ᱥᱟᱱᱟᱢᱟᱜ ᱜᱮ ᱮᱱᱮᱡ ᱥᱮᱨᱮᱧ ᱠᱚ ᱵᱚᱱ ᱧᱮᱞ ᱧᱟᱢ ᱮᱫᱟ ᱥᱮ ᱞᱟᱭᱤᱵ ᱠᱷᱚᱵᱚᱨ ᱠᱚ ᱵᱚᱱ ᱧᱮᱞᱮᱫᱟ ᱚᱱᱟ ᱠᱷᱟᱹᱛᱤᱨ ᱛᱮ ᱯᱷᱳᱱ ᱫᱚ ᱟᱹᱰᱤ ᱱᱟᱯᱟᱭ ᱡᱤᱱᱤᱥ ᱠᱟᱱ ᱜᱮᱭᱟ ᱟᱨ ᱱᱤᱭᱟ ᱡᱩᱜᱽ ᱨᱮ ᱚᱞᱚᱜ ᱯᱟᱲᱦᱟᱣ ᱦᱚᱸ ᱯᱷᱳᱱ ᱫᱟᱨᱟᱭ ᱛᱮᱜᱮ ᱦᱩᱭᱩᱜ ᱠᱟᱱᱟ ᱚᱱᱟᱛᱮ ᱟᱹᱰᱤ ᱱᱟᱯᱟᱭ ᱡᱤᱱᱤᱥ ᱜᱤᱧ ᱢᱚᱱᱮᱭᱟ